ᱦᱮᱸ ᱵᱟᱯᱤ ᱤᱧᱮᱢ ᱜᱮᱭᱟ ᱚᱠᱚᱭ ᱠᱟᱱᱟᱹᱧ ᱦᱮᱞᱳ ᱚᱸᱻ ᱩᱱᱤ ᱥᱮᱢᱞᱟᱞ ᱠᱤᱥᱠᱩ ᱟᱢ ᱨᱮᱱ ᱜᱟᱛᱮ ᱠᱚᱲᱟ ᱟᱭᱢᱟ ᱟᱭᱢᱟ ᱫᱤᱱ ᱨᱮ ᱚᱱᱮ ᱠᱚᱞᱮᱡᱽ ᱨᱮᱞᱟᱝ ᱧᱟᱯᱟᱢ ᱞᱮᱱ ᱦᱮᱸ ᱦᱮᱸ ᱚᱸᱻ ᱪᱮᱫ ᱞᱮᱠᱟ ᱢᱮᱱᱟᱜ ᱵᱟᱲᱟ ᱯᱮᱭᱟ ᱚᱸᱻ ᱟᱞᱮ ᱠᱚᱦᱚᱸ ᱢᱚᱡᱽ ᱜᱮ ᱦᱮᱱᱟᱜ ᱞᱮᱭᱟ ᱟᱞᱮ ᱦᱚᱸ ᱢᱚᱡᱽ ᱜᱮ ᱚᱠᱟᱨᱮᱢ ᱛᱟᱦᱮᱱᱚᱜ ᱠᱟᱱᱟ ᱚᱲᱟᱜ ᱨᱤᱜᱤ ᱚᱸᱻ ᱟᱹᱰᱤ ᱠᱚᱥᱴᱚ ᱛᱮ ᱱᱟᱢᱵᱟᱨᱤᱧ ᱡᱚᱜᱟᱲ ᱠᱮᱫ ᱛᱟᱢᱟ ᱠᱟᱨᱚᱱ ᱫᱚ ᱦᱩᱭᱩᱜ ᱠᱟᱱᱟ ᱦᱚᱜᱼᱚᱸᱭ ᱫᱟᱨᱟᱭ ᱠᱟᱱ ᱵᱟᱨᱚ ᱛᱟᱹᱨᱤᱠᱷ ᱟᱞᱮ ᱟᱛᱳ ᱨᱮ ᱠᱟᱨᱟᱢ ᱦᱩᱭᱩᱜ ᱠᱟᱱᱟ ᱦᱮᱸ ᱠᱟᱨᱟᱢ ᱟᱫᱚ ᱦᱟᱹᱡᱩᱜ ᱛᱟᱵᱚᱱ ᱢᱮ ᱱᱚᱰᱮ ᱯᱳᱜᱨᱟᱢ ᱦᱩᱭᱩᱜᱼᱟ ᱢᱟᱱᱮ ᱟᱭᱢᱟ ᱤᱭᱟᱹ ᱠᱚ ᱦᱟᱹᱡᱩᱜᱼᱟ ᱟᱭᱢᱟ ᱦᱚᱲ ᱠᱚ ᱦᱟᱹᱡᱩᱜᱼᱟ ᱩᱱᱠᱩ ᱥᱟᱛᱮᱫ ᱧᱟᱯᱟᱢ ᱦᱩᱭᱩᱜᱼᱟ ᱜᱚᱴᱟ ᱧᱤᱫᱟᱹ ᱚᱱᱩᱥᱴᱷᱟᱱ ᱢᱮᱱᱟᱜᱼᱟ ᱦᱟᱹᱡᱩᱜ ᱟᱢᱛᱚ ᱦᱮᱸ ᱦᱮᱸ ᱦᱮᱸ ᱟᱞᱮ ᱟᱛᱳ ᱨᱮᱜᱤ ᱚᱸᱻ ᱦᱮᱸ ᱯᱷᱳᱱ ᱢᱮ ᱯᱷᱳᱱ ᱢᱮᱦᱟᱜ ᱦᱮᱸ ᱦᱮᱸ ᱦᱮᱸ ᱳᱭ ᱵᱮᱞᱟ ᱫᱚᱥᱴᱟᱨᱮᱢ ᱥᱮᱴᱮᱨ ᱞᱮᱱᱠᱷᱟ ᱜᱮ ᱦᱩᱭᱩᱜᱼᱟ ᱟᱪᱷᱟ ᱴᱷᱤᱠ ᱜᱮᱭᱟ ᱛᱟᱦᱚᱞᱮ ᱚᱱᱮ ᱚᱱᱠᱟ ᱠᱷᱚᱵᱚᱨ ᱦᱮᱸ ᱦᱮᱸ ᱦᱮᱸ ᱚᱠᱚᱭ ᱦᱮᱞᱳ ᱦᱮᱞᱳ ᱚᱱᱟ ᱥᱚᱠᱟᱞ ᱥᱚᱠᱟᱞ ᱜᱟᱹᱰᱤ ᱠᱳᱞ ᱞᱮᱠᱷᱟᱡ ᱵᱟᱝ ᱦᱩᱭᱠᱚᱜᱼᱟ

ᱦᱮᱸ ᱚᱵᱥᱚᱨᱚᱜ ᱠᱟᱱ ᱜᱮᱭᱟᱢ ᱛᱚ ᱮᱱᱦᱤᱞᱳᱜ ᱴᱷᱤᱠ ᱜᱮᱭᱟ ᱟᱪᱷᱟ ᱢᱟ ᱛᱟᱦᱚᱞᱮ